ᱵᱮᱵᱽᱥᱟ ᱫᱚ ᱱᱚᱝᱠᱟ ᱞᱮᱠᱟᱛᱮ ᱵᱮᱵᱟᱲᱦᱟᱜ ᱠᱟᱱᱟ ᱴᱤᱵᱷᱤᱨᱮ ᱧᱮᱞ ᱠᱟᱛᱮᱫ ᱚᱱᱟ ᱠᱚ ᱯᱨᱚᱪᱟᱨ ᱯᱨᱚᱥᱟᱨᱮᱫᱼᱟ ᱚᱱᱟ ᱠᱚ ᱞᱮᱠᱟᱛᱮᱜᱮ ᱧᱮᱞ ᱧᱮᱞ ᱛᱮ ᱱᱚᱣᱟ ᱵᱤᱜᱽᱜᱟᱯᱚᱱ ᱨᱮ ᱯᱚᱛᱨᱚ ᱯᱚᱛᱨᱤᱠᱟ ᱠᱚᱨᱮ ᱦᱚᱸ ᱪᱷᱟᱯᱟ ᱥᱚᱫᱚᱨᱚᱜ ᱠᱟᱱᱟ ᱟᱨ ᱠᱚ ᱵᱮᱵᱽᱥᱟᱴᱟᱜ ᱫᱚ ᱵᱟᱲᱦᱟᱣ ᱤᱫᱤᱜ ᱠᱟᱱᱟ ᱥᱟᱶᱛᱮ ᱠᱤᱪᱨᱤᱡ ᱵᱮᱵᱽᱥᱟ ᱠᱤᱪᱨᱤᱡ ᱵᱮᱵᱽᱥᱟ ᱦᱚᱸ ᱢᱤᱫᱴᱮᱱ ᱵᱤᱜᱽᱜᱟᱯᱚᱱᱮ ᱮᱢᱟᱜ ᱠᱟᱱᱟ ᱟᱨ ᱵᱤᱜᱽᱜᱟᱯᱚᱱ ᱨᱮ ᱤᱭᱩᱴᱩᱵᱽ ᱨᱮ ᱦᱳᱣᱟᱴᱥᱚᱯ ᱠᱚᱨᱮ ᱮᱢᱟᱱ ᱠᱚᱨᱮ ᱜᱮ ᱪᱟᱞᱟᱣ ᱤᱫᱤᱜ ᱠᱟᱱᱟ ᱪᱟᱞᱟᱣ ᱪᱟᱞᱟᱣ ᱛᱮᱜᱮ ᱵᱮᱵᱽᱥᱟ ᱴᱟᱜ ᱟᱨᱚ ᱞᱟᱦᱟ ᱥᱮᱫ ᱪᱟᱞᱟᱣ ᱤᱫᱤᱜ ᱠᱟᱱᱟ ᱦᱚᱲ ᱠᱚᱠᱚ ᱧᱮᱞ ᱮᱫᱟ ᱧᱮᱞ ᱧᱮᱞ ᱛᱮ ᱜᱨᱟᱦᱚᱠ ᱠᱚᱠᱚ ᱰᱷᱮᱨᱚᱜ ᱠᱟᱱᱟ ᱟᱨ ᱩᱱᱠᱩ ᱜᱨᱟᱦᱚᱠ ᱠᱚᱫᱚ ᱚᱱᱟ ᱵᱮᱵᱽᱥᱟ ᱨᱮ ᱟᱹᱞᱤᱧ ᱴᱷᱮᱱ ᱠᱚ ᱥᱮᱴᱮᱨᱚᱜ ᱠᱟᱱᱟ ᱥᱮᱴᱮᱨ ᱠᱟᱛᱮ ᱩᱱᱠᱩ ᱠᱚᱢ ᱵᱤᱥᱤ ᱠᱟᱛᱮ ᱠᱚ ᱠᱤᱨᱤᱧ ᱟᱹᱠᱷᱨᱤᱧᱮᱫᱟ ᱟᱨ ᱚᱱᱠᱟᱜᱮ ᱵᱮᱵᱽᱥᱟ ᱫᱚ ᱢᱟᱲᱟᱝ ᱥᱮᱫ ᱜᱮ ᱪᱟᱞᱟᱣ ᱤᱫᱤᱜ ᱠᱟᱱᱟ ᱪᱟᱞᱟᱣ ᱪᱟᱞᱟᱣ ᱛᱮ ᱦᱩᱭᱩᱜᱼᱟ ᱡᱚᱛᱚ ᱫᱤᱥᱚᱢ ᱨᱮᱱ ᱠᱚ ᱵᱟᱡᱟᱨ ᱠᱚᱨᱮ ᱠᱷᱚᱱ ᱦᱚᱸ ᱟᱹᱞᱤᱧ ᱴᱷᱮᱱ ᱫᱚ ᱡᱟᱹᱥᱛᱤ ᱜᱮᱠᱚ ᱥᱚᱦᱚᱨ ᱥᱮᱴᱮᱨᱚᱜ ᱠᱟᱱᱟ